ᱤᱧᱫᱚ ᱱᱚᱣᱟ ᱢᱤᱫ ᱥᱚᱸᱜᱮᱛᱮ ᱤᱥᱤᱱ ᱨᱮᱱᱟᱜ ᱟᱭᱢᱟ ᱡᱟᱭᱜᱟᱨᱮᱜᱮᱧ ᱥᱮᱞᱮᱫ ᱵᱟᱲᱟᱣᱠᱟᱱᱟ ᱥᱚᱨᱦᱟᱭᱨᱮ ᱵᱟᱯᱞᱟᱨᱮ ᱵᱟᱦᱟᱨᱮ ᱟᱭᱢᱟ ᱡᱟᱜᱟᱨᱮ ᱜᱮ ᱱᱚᱣᱟᱠᱚ ᱡᱤᱱᱤᱥᱫᱚ ᱠᱟᱛᱮᱫᱚ ᱟᱹᱰᱤ ᱢᱚᱡᱽ ᱵᱤᱡᱷᱟᱹᱜᱼᱟ ᱢᱤᱫ ᱥᱚᱸᱜᱮᱡᱛᱮ ᱡᱚᱢᱼᱧᱩᱫᱚ ᱟᱹᱰᱤ ᱱᱟᱯᱟᱭ ᱜᱮᱭᱟ ᱟᱹᱰᱤ ᱢᱚᱡᱽᱜᱮ ᱟᱹᱭᱠᱟᱹᱜᱼᱟ ᱚᱱᱠᱟᱜᱮ ᱟᱭᱢᱟ ᱟᱭᱢᱟ ᱦᱚᱲ ᱟᱭᱢᱟ ᱨᱚᱠᱚᱢ ᱤᱥᱤᱱᱵᱚᱱ ᱵᱟᱰᱟᱭᱟ ᱟᱫᱚᱢ ᱠᱚᱫᱚᱵᱚᱱ ᱧᱮᱞ ᱟᱠᱟᱫᱟ ᱢᱳᱵᱟᱭᱤᱞ ᱠᱚᱨᱮᱵᱚᱱ ᱧᱮᱞ ᱵᱟᱲᱟ ᱟᱠᱟᱫ ᱠᱚᱣᱟ ᱡᱟᱦᱟᱸᱠᱚ ᱤᱥᱤᱱ ᱚᱱᱟᱠᱚ ᱤᱭᱩᱴᱩᱵᱽ ᱨᱮᱠᱚ ᱟᱲᱟᱜᱼᱟ ᱟᱨᱠᱚ ᱵᱟᱰᱟᱭ ᱚᱪᱚ ᱠᱚᱣᱟ ᱵᱚᱞᱮ ᱱᱚᱝᱠᱟ ᱠᱟᱛᱮ ᱤᱭᱟᱹᱠᱟᱛᱮ ᱱᱚᱣᱟ ᱱᱚᱣᱟ ᱥᱚᱨᱟᱨᱮ ᱱᱚᱣᱨᱮ ᱢᱚᱡᱽ ᱦᱩᱭᱩᱜᱼᱟ ᱚᱱᱟᱛᱮᱜᱮ ᱱᱚᱣᱟᱠᱚ ᱢᱟᱹᱨᱤᱪ ᱢᱚᱥᱚᱞᱟᱠᱚ ᱞᱟᱜᱟᱣᱟ ᱚᱱᱟᱠᱚ ᱛᱮᱭᱟᱨ ᱵᱮᱱᱟᱣ ᱠᱟᱛᱮᱫᱠᱚ ᱯᱳᱥᱴᱟ ᱤᱭᱩᱴᱩᱵᱽ ᱱᱚᱣᱟᱠᱚ ᱟᱹᱰᱤ ᱱᱟᱯᱟᱭ ᱡᱤᱱᱤᱥ ᱠᱟᱱᱟ ᱡᱟᱦᱟᱸᱭ ᱠᱚᱫᱚᱵᱚᱱ ᱵᱟᱲᱟᱭ ᱠᱷᱟᱡᱫᱚ ᱚᱱᱟ ᱠᱚᱨᱮ ᱧᱮᱞ ᱠᱟᱛᱮᱵᱚᱱ ᱪᱮᱫᱟ ᱟᱨ ᱵᱟᱲᱟᱭ ᱠᱷᱟᱡᱫᱚ ᱟᱵᱚᱦᱚᱸ ᱤᱭᱩᱴᱩᱵᱽᱨᱮ ᱤᱭᱟᱹ ᱠᱟᱛᱮᱫᱵᱚᱱ ᱯᱳᱥᱴᱟ ᱟᱨ ᱱᱚᱣᱟᱠᱚ ᱢᱤᱫ ᱥᱚᱸᱜᱮᱛᱮ ᱤᱥᱤᱱᱼᱟᱹᱨᱩ ᱨᱮᱭᱟᱜᱫᱚ ᱟᱹᱰᱤ ᱢᱚᱡᱽᱜᱮ ᱵᱩᱡᱷᱟᱹᱜᱼᱟ ᱚᱱᱟᱛᱮᱜᱮ ᱡᱟᱦᱟᱸᱭ ᱠᱚᱫᱚᱯᱮ ᱥᱮᱞᱮᱫ ᱵᱟᱲᱟ ᱟᱠᱟᱱᱟ ᱢᱤᱫ ᱥᱚᱸᱜᱮᱛᱮ ᱤᱥᱤᱱ ᱨᱮᱫᱚ ᱥᱮᱞᱮᱫᱚᱜ ᱛᱟᱵᱚᱱᱯᱮ ᱛᱚᱵᱮᱛᱚ ᱯᱮ ᱵᱩᱡᱷᱟᱹᱣᱟ ᱪᱮᱫᱞᱮᱠᱟ ᱢᱤᱫ ᱥᱚᱸᱜᱮᱛᱮ ᱤᱥᱤᱱᱼᱟᱹᱨᱩ ᱠᱟᱛᱮ ᱡᱚᱢ ᱠᱟᱛᱮ ᱞᱮᱠᱟ ᱢᱚᱡᱽ ᱵᱤᱡᱷᱟᱹᱜᱼᱟ ᱟᱹᱰᱤ ᱱᱟᱯᱟᱭᱜᱮ ᱟᱹᱭᱠᱟᱹᱜᱼᱟ ᱚᱱᱟᱠᱚ ᱡᱤᱱᱤᱥ ᱤᱭᱟᱹ ᱠᱟᱛᱮᱫ ᱜᱮ ᱟᱹ ᱰᱤ ᱢᱚᱡᱽ ᱵᱩᱡᱷᱟᱹᱜᱼᱟ ᱡᱟᱦᱟᱱᱟᱜ ᱜᱮᱢ ᱛᱮᱭᱟᱨ ᱵᱮᱱᱟᱣ ᱚᱱᱟ ᱠᱚᱫᱚ ᱟᱰᱤ ᱱᱟᱯᱟᱭ ᱜᱮ ᱮᱛᱮᱫ ᱵᱩᱡᱷᱟᱹᱜᱼᱟ ᱟᱢ ᱚᱠᱟᱴᱟᱜ ᱡᱤᱱᱤᱥ ᱡᱚᱛᱚᱦᱚᱲᱛᱮ ᱤᱥᱤᱱᱼᱟᱹᱨᱩ ᱠᱟᱛᱮᱢ ᱡᱚᱢᱟ ᱡᱚᱢ ᱨᱮᱦᱚᱸ ᱟᱹᱰᱤ ᱥᱤᱵᱤᱞᱜᱮ ᱵᱩᱡᱷᱟᱹᱜᱼᱟ ᱚᱱᱟᱛᱮᱦᱚᱸᱧ ᱢᱮᱛᱟᱯᱮ ᱠᱟᱱᱟ ᱱᱚᱣᱟᱠᱚ ᱡᱤᱱᱤᱥᱫᱚ ᱡᱟᱦᱟᱸᱭᱜᱮ ᱡᱟᱦᱟᱱᱟᱜ ᱯᱨᱳᱜᱨᱟᱢ ᱠᱚᱨᱮ ᱦᱟᱹᱡᱩᱜᱚ ᱯᱮ ᱥᱮᱞᱮᱫᱚᱜ ᱯᱮ ᱟᱨ ᱢᱤᱫ ᱥᱚᱸᱜᱮᱛᱮᱵᱚᱱ ᱡᱚᱢᱼᱧᱩᱭᱟ ᱤᱥᱤᱱᱼᱟᱹᱨᱩ ᱠᱟᱛᱮᱫ ᱚᱱᱟ ᱚᱱᱟᱫᱚ ᱟᱹᱰᱤ ᱢᱚᱡᱽᱜᱮ ᱵᱩᱡᱷᱟᱹᱜᱼᱟ ᱟᱨ ᱚᱱᱟᱠᱚ ᱵᱟᱹᱲᱛᱤ ᱯᱮ ᱵᱟᱰᱟᱭ ᱠᱷᱟᱡ ᱫᱚ ᱤᱭᱩᱴᱩᱵᱽ ᱠᱚᱨᱮ ᱯᱳᱥᱴ ᱠᱟᱛᱮ ᱵᱟᱰᱟᱭ ᱚᱪᱚᱠᱚ ᱠᱚᱛᱟᱵᱚᱱ ᱯᱮ ᱡᱟᱛᱮ ᱱᱚᱝᱠᱟ ᱱᱚᱝᱠᱟ ᱤᱥᱤᱱᱼᱟᱹᱨᱩ ᱦᱩᱭᱩᱜᱚᱼᱟ ᱱᱚᱣᱟᱫᱚ ᱟᱹᱰᱤ ᱛᱮᱫ ᱜᱮ ᱟᱹᱰᱤ ᱱᱟᱯᱟᱭᱟ ᱱᱚᱣᱟᱠᱚ ᱵᱷᱤᱰᱤᱭᱳ ᱫᱚ ᱟᱲᱟᱜ ᱛᱟᱵᱚᱱᱯᱮ ᱟᱨ ᱵᱟᱰᱟᱭ ᱚᱪᱚᱠᱚ ᱛᱟᱵᱚᱱᱯᱮ ᱱᱚᱣᱟᱫᱚ ᱟᱹᱰᱤ ᱱᱟᱯᱟᱭ ᱡᱤᱱᱤᱥ ᱠᱟᱱᱟ